ᱡᱟᱦᱟᱸ ᱞᱮᱠᱟ ᱠᱚᱲᱟ ᱠᱚᱫᱚ ᱵᱟᱦᱨᱮ ᱠᱟᱹᱢᱤ ᱠᱚ ᱪᱟᱞᱟᱜᱼᱟ ᱟᱨ ᱠᱟᱢᱟᱣᱟᱠᱚ ᱵᱟᱦᱨᱮ ᱴᱷᱤᱠᱟᱹᱫᱟᱨ ᱠᱚᱨᱮ ᱡᱟᱦᱟᱸ ᱨᱮᱠᱚ ᱠᱟᱢᱟᱣ ᱴᱷᱤᱠᱟᱹᱫᱟᱨ ᱠᱚᱨᱮ ᱠᱟᱹᱢᱤ ᱠᱟᱛᱮᱱ ᱠᱚ ᱟᱹᱜᱩᱭᱟ ᱟᱨ ᱚᱱᱟ ᱜᱮ ᱠᱩᱲᱤ ᱦᱚᱯᱚᱱ ᱫᱚ ᱡᱚᱜ ᱨᱟᱪᱟᱭᱟᱠᱚ ᱤᱥᱤᱱ ᱵᱟᱥᱟᱝᱟᱠᱚ ᱚᱱᱟ ᱯᱩᱥᱟᱹᱜᱮ ᱛᱟᱨᱟ ᱫᱚ ᱫᱟᱠᱟ ᱩᱛᱩ ᱥᱮᱫ ᱛᱟᱨᱟ ᱫᱚ ᱜᱤᱫᱽᱨᱟᱹ ᱯᱟᱲᱦᱟᱣ ᱥᱮᱫ ᱛᱟᱨᱟ ᱫᱚ ᱞᱩᱜᱽᱲᱤ ᱞᱟᱯᱚ ᱥᱟᱵᱚᱱ ᱥᱩᱱᱩᱢ ᱡᱚᱛᱚᱜᱮ ᱚᱱᱛᱮ ᱱᱚᱛᱮ ᱠᱟᱛᱮᱫ ᱠᱚ ᱢᱮᱱᱮ ᱢᱮᱱᱮᱡᱟ